ᱚᱠᱛᱚ ᱠᱷᱚᱱ ᱛᱟᱭᱚᱢ ᱞᱮᱱᱠᱷᱟᱱ ᱟᱨ ᱵᱟᱠᱷᱟᱱ ᱡᱚᱜᱟᱲ ᱥᱟᱢᱟᱱ ᱨᱮ ᱠᱚᱢ ᱞᱮᱱᱠᱷᱟᱱ ᱦᱚᱲᱢᱟ ᱵᱮᱹᱥ ᱵᱮᱹᱥᱟᱜ ᱠᱚ ᱡᱚᱢᱟᱠᱚ ᱟᱠᱚ ᱦᱩᱭᱩᱜ ᱞᱟᱹᱜᱤᱫ ᱠᱚ ᱵᱮᱱᱟᱣ ᱠᱟᱫᱟ ᱟᱨ ᱚᱱᱟ ᱡᱚ ᱟᱨ ᱥᱟᱢᱟᱱ ᱨᱮ ᱠᱚᱢ ᱞᱮᱱᱠᱷᱟᱱ ᱟᱫᱚ ᱱᱤᱡᱮ ᱫᱚ ᱫᱟᱜ ᱠᱚ ᱧᱩ ᱵᱟᱲᱟ ᱠᱟᱛᱮᱫ ᱜᱮ ᱛᱟᱦᱮᱸ ᱫᱚ ᱦᱩᱭᱩᱜᱼᱟ ᱟᱨ ᱵᱟᱝᱠᱷᱟᱱ ᱧᱮᱞ ᱦᱩᱭᱩᱜᱼᱟ ᱡᱮ ᱮᱴᱟᱜᱟᱜ ᱠᱚ ᱡᱚᱢᱟᱜ ᱠᱚ ᱡᱩᱫᱤ ᱢᱮᱱᱟᱜᱼᱟ ᱮᱱᱠᱷᱟᱱ ᱚᱱᱟ ᱠᱚ ᱧᱟᱢ ᱵᱟᱲᱟ ᱠᱟᱛᱮᱫ ᱟᱨ ᱡᱚᱢ ᱵᱟᱲᱟ ᱠᱟᱛᱮᱫ ᱦᱚᱸ ᱟᱨ ᱠᱟᱹᱢᱤ ᱛᱚᱨᱟᱣ ᱦᱩᱭᱩᱜᱼᱟ ᱪᱮᱫᱟᱜ ᱥᱮ ᱚᱠᱛᱚ ᱥᱮ ᱡᱚᱜᱟᱲ ᱠᱷᱚᱱ ᱠᱚᱢ ᱞᱮᱱᱠᱷᱟᱱ ᱚᱱᱟ ᱢᱟ ᱵᱟᱠᱚ ᱮᱢᱚᱜᱼᱟ ᱩᱱᱠᱩ ᱡᱩᱫᱤ ᱟᱠᱚᱣᱟᱜ ᱡᱚᱜᱟᱲ ᱠᱚ ᱡᱚᱢ ᱵᱟᱲᱟ ᱠᱟᱛᱮᱫ ᱟᱨ ᱡᱩᱫᱤ ᱥᱟᱨᱮᱡᱚᱜ ᱛᱟᱠᱚᱣᱟ ᱮᱱᱠᱷᱟᱱ ᱫᱚ ᱚᱱᱟ ᱦᱚᱸ ᱡᱚᱢ ᱠᱟᱛᱮᱫ ᱠᱟᱹᱢᱤ ᱫᱚ ᱜᱟᱱᱚᱜ ᱜᱮᱭᱟ ᱮᱱᱠᱷᱟᱱ ᱡᱩᱫᱤ ᱵᱟᱝ ᱥᱟᱨᱮᱡ ᱩᱛᱟᱹᱨᱚᱜᱼᱟ ᱮᱱᱠᱷᱟᱱ ᱫᱚ ᱟᱨᱦᱚᱸ ᱫᱩᱥᱨᱟᱹ ᱦᱟᱸᱜ ᱡᱟᱦᱟᱱᱟᱜ ᱜᱮ ᱧᱟᱢ ᱠᱟᱛᱮᱫ ᱡᱚᱢ ᱫᱚᱨᱠᱟᱨ ᱠᱟᱱᱟ ᱪᱮᱫᱟᱜ ᱥᱮ ᱨᱮᱸᱜᱮᱡ ᱛᱮᱫᱚ ᱵᱟᱝ ᱛᱟᱦᱮᱸ ᱫᱚᱨᱠᱟᱨ